ᱤᱧ ᱱᱚᱝᱠᱟᱱ ᱢᱤᱴᱟᱝ ᱤᱧ ᱠᱟᱹᱢᱤ ᱞᱮᱫᱟ ᱫᱤᱱ ᱜᱤ ᱤᱧ ᱩᱛᱩ ᱫᱟᱠᱟᱭᱟ ᱥᱮ ᱟᱨ ᱩᱱᱦᱤᱞᱳᱜ ᱫᱚ ᱪᱚᱸᱫᱟ ᱠᱮᱫᱛᱮ ᱟᱫᱚ ᱮᱴᱟᱜ ᱠᱟᱹᱢᱤ ᱨᱤᱧ ᱵᱮᱥᱛᱚᱭᱮᱱᱟ ᱟᱫᱚ ᱩᱛᱩ ᱫᱩᱧ ᱪᱚᱸᱫᱟ ᱦᱚᱴᱚ ᱠᱟᱛᱮᱫ ᱟᱫᱚ ᱦᱤᱲᱤᱧ ᱠᱮᱫᱟ ᱟᱨ ᱚᱱᱟ ᱠᱟᱹᱢᱤ ᱢᱩᱪᱟ ᱫ ᱠᱟᱛᱮ ᱟᱫᱚᱧ ᱫᱤᱥᱟ ᱠᱮᱫᱟ ᱩᱛᱩᱧ ᱪᱚᱸᱫᱟ ᱟᱠᱟᱫᱟ ᱟᱫᱚᱧ ᱧᱮᱞ ᱮᱫᱟ ᱩᱛᱩ ᱢᱟ ᱨᱚᱸᱜᱚ ᱪᱟᱵᱟᱭᱮᱱᱟ ᱟᱨ ᱟᱫᱚ ᱪᱮᱫ ᱤᱧ ᱪᱤᱠᱟ ᱭᱟ ᱵᱮᱲᱟ ᱛᱚ ᱵᱤᱥᱤ ᱵᱟᱱᱩᱭᱟ ᱛᱟᱦᱞᱮ ᱟᱨᱦᱚᱸ ᱚᱱᱟ ᱟᱲᱜᱩ ᱠᱟᱛᱮᱫ ᱠᱚᱲᱦᱟᱧ ᱜᱤᱛᱤᱞ ᱥᱟᱯᱟ ᱠᱟᱛᱮᱫ ᱟᱫᱚᱧ ᱪᱮᱫ ᱤᱧ ᱩᱛᱩᱭᱟ ᱟᱱᱟᱪ ᱫᱚ ᱵᱟᱹᱱᱩᱜ ᱟ ᱥᱮ ᱵᱟᱡᱟᱨ ᱦᱚᱸ ᱚᱡᱚᱭ ᱪᱟᱞᱟᱜ ᱟᱭ ᱚᱠᱛᱚ ᱵᱟᱹᱱᱩᱜᱼᱟ ᱟᱨ ᱵᱟᱲᱜᱮ ᱨᱮ ᱢᱩᱱᱜᱟ ᱟᱲᱟᱜ ᱛᱟᱦᱮᱸᱠᱟᱱᱟ ᱟᱫᱚ ᱚᱱᱟ ᱜᱤᱧ ᱛᱤᱭᱚᱜ ᱟᱹᱜᱩ ᱠᱟᱛᱤᱧ ᱦᱚᱫ ᱟᱹᱜᱩ ᱠᱟᱛᱮᱫ ᱦᱚᱫ ᱠᱟᱛᱤᱧ ᱵᱷᱟᱡᱤ ᱠᱮᱫᱟ ᱟᱨ ᱵᱷᱟᱹᱡᱤ ᱠᱟ ᱛᱤᱧ ᱟᱲᱜᱚ ᱠᱮᱫᱟ ᱟᱲᱜᱚ ᱠᱟᱛᱮᱫ ᱟᱫᱚ ᱡᱚᱛᱚ ᱦᱤᱲᱤᱧ ᱦᱚᱦᱚᱣᱟᱫ ᱠᱚᱛᱮ ᱚᱲᱟᱜ ᱦᱚᱲ ᱟᱨ ᱡᱚᱛᱚ ᱦᱚᱲ ᱞᱮ ᱡᱚᱢ ᱞᱮ ᱡᱚᱢ ᱠᱮᱫᱟ ᱚᱱᱟ ᱞᱮᱠᱟᱛᱮ ᱱᱚᱶᱟ ᱠᱟᱹᱢᱤ ᱫᱩᱧ ᱥᱟᱢᱲᱟᱣ ᱞᱮᱫᱟ